ᱤᱧ ᱞᱩᱛᱩᱨ ᱨᱮᱭᱟᱜ ᱤᱧ ᱦᱚᱨᱚᱜ ᱞᱮᱫᱟ ᱚᱱᱟ ᱞᱩᱛᱩᱨ ᱨᱮᱭᱟᱜ ᱫᱚ ᱢᱚᱡᱽ ᱵᱟᱝ ᱛᱟᱦᱮᱸ ᱞᱮᱱᱟ ᱟᱨ ᱚᱱᱟ ᱞᱩᱛᱩᱨ ᱨᱮᱭᱟᱜ ᱦᱚᱨᱚᱜ ᱠᱟᱛᱮᱫ ᱮᱛᱚ ᱵᱚᱞᱮ ᱞᱩᱛᱩᱨ ᱤᱭᱟᱹᱭᱮᱱ ᱛᱤᱧᱟᱹ ᱵᱤᱞᱤᱭᱮᱱ ᱛᱤᱧᱟᱹ ᱟᱨ ᱦᱟᱹᱥᱩ ᱠᱟᱡᱟᱠᱛᱮ ᱯᱷᱩᱞᱟᱹᱣᱮᱱ ᱛᱤᱧᱟᱹ ᱟᱨ ᱟᱹᱰᱤ ᱠᱟᱡᱟᱠ ᱦᱟᱹᱥᱩ ᱠᱤᱫᱤᱧᱟ ᱟᱫᱚ ᱚᱱᱟᱫᱚ ᱚᱱᱟᱛᱮ ᱚᱱᱟ ᱞᱩᱛᱩᱨ ᱨᱮᱭᱟᱜ ᱫᱚ ᱟᱨ ᱵᱟᱹᱧ ᱦᱚᱨᱚᱜ ᱫᱟ ᱢᱟᱱᱮ ᱟᱫᱚ ᱚᱱᱮ ᱤᱱᱠᱟ ᱢᱚᱡᱽ ᱢᱚᱡᱽ ᱞᱩᱛᱩᱨ ᱨᱮᱭᱟᱜ ᱡᱩᱫᱤ ᱵᱟᱝ ᱦᱚᱨᱚᱜ ᱞᱮᱠᱷᱟᱡ ᱫᱚ ᱱᱚᱝᱠᱟᱜᱮ ᱞᱩᱛᱩᱨ ᱫᱚ ᱵᱤᱞᱤᱜᱼᱟ ᱟᱨ ᱱᱚᱝᱠᱟ ᱢᱟᱱᱮ ᱤᱭᱟᱹᱜᱮ ᱦᱟᱹᱥᱩᱣᱟ ᱟᱨ ᱯᱷᱩᱞᱟᱹᱜᱼᱟ ᱞᱩᱛᱩᱨ ᱦᱚᱸ ᱟᱫᱚ